ᱤᱧ ᱪᱮᱫ ᱛᱟᱞᱟ ᱯᱤᱲᱦᱤ ᱨᱮᱱ ᱟᱨ ᱦᱤᱸᱥ ᱡᱟᱦᱟᱸᱭ ᱥᱮᱫᱟᱭ ᱯᱤᱲᱦᱤ ᱟᱨ ᱡᱩᱣᱟᱹᱱ ᱯᱤᱲᱦᱤ ᱡᱟᱦᱟᱸ ᱠᱚ ᱛᱟᱦᱮ ᱠᱟᱱ ᱫᱚ ᱯᱟᱹᱦᱤᱞ ᱯᱤᱲᱦᱤ ᱫᱚᱠᱚ ᱛᱟᱦᱮᱸ ᱠᱟᱱᱟ ᱡᱟᱦᱟᱸ ᱫᱚ ᱡᱟᱦᱟᱸ ᱛᱮᱫᱚ ᱞᱟᱦᱟ ᱛᱮᱫᱚ ᱛᱟᱦᱮᱸ ᱠᱟᱱᱟ ᱚᱞ ᱯᱟᱲᱦᱟᱣ ᱥᱮ ᱥᱤᱠᱠᱷᱟ ᱫᱤᱠ ᱱᱤᱭᱮ ᱩᱱᱟᱹᱜ ᱩᱱᱱᱚᱛᱤ ᱵᱟᱝ ᱛᱟᱦᱮᱸ ᱠᱟᱱᱟ ᱟᱨ ᱱᱮᱛᱟᱨ ᱡᱟᱦᱟᱸ ᱡᱩᱣᱟᱹᱱ ᱯᱤᱲᱦᱤ ᱠᱚ ᱢᱮᱱᱟᱜ ᱠᱚᱣᱟ ᱩᱱᱠᱩ ᱫᱚ ᱚᱞ ᱯᱟᱲᱦᱟᱣ ᱴᱮᱠᱱᱳᱞᱚᱡᱤ ᱛᱷᱮᱠᱮ ᱟᱹᱰᱤ ᱜᱟᱱ ᱫᱮᱣᱱᱤ ᱟ ᱰᱤ ᱜᱟᱱ ᱠᱚ ᱞᱟᱦᱟ ᱢᱮᱱᱟᱜ ᱠᱚᱣᱟ ᱚᱱᱟ ᱠᱷᱟ ᱛᱤᱨ ᱛᱮ ᱱᱚᱣᱟ ᱫᱚ ᱟᱨ ᱯᱟ ᱦᱤᱞ ᱯᱤᱲᱦᱤ ᱟᱨ ᱡᱩᱣᱟᱹᱱ ᱯᱤᱲᱦᱤ ᱢᱚᱫᱽᱫᱷᱮ ᱱᱚᱣᱟᱜᱮ ᱛᱚᱯᱷᱟᱛ ᱡᱮ ᱯᱟ ᱦᱤᱞ ᱯᱤᱲᱦᱤ ᱫᱚ ᱩᱱᱟᱹᱜ ᱥᱤᱠᱠᱷᱤᱛᱚ ᱥᱮ ᱡᱳᱜᱜᱚᱛᱟ ᱩᱱᱟᱹᱜ ᱵᱟᱝ ᱛᱟᱦᱮᱸ ᱞᱮᱱ ᱛᱟᱠᱚᱣᱟ ᱟᱨ ᱡᱩᱣᱟᱹᱱ ᱯᱤᱲᱦᱤ ᱠᱚᱫᱚ ᱟ ᱰᱤ ᱨᱚᱠᱚᱢ ᱴᱮᱠᱱᱳᱞᱚᱡᱤ ᱥᱮ ᱥᱤᱠᱠᱷᱟ ᱧᱟᱢ ᱠᱟᱛᱮᱜ ᱟᱹᱰᱤᱜᱟᱱ ᱠᱚ ᱞᱟᱦᱟ ᱞᱮᱱᱛᱮ ᱱᱚᱣᱟ ᱠᱷᱟ ᱛᱤᱨ ᱛᱮᱜᱮ ᱱᱚᱣᱟ ᱫᱚ ᱦᱩᱭ ᱞᱮᱱᱟ